ᱚᱲᱟᱜ ᱨᱮᱜᱮ ᱛᱟᱞᱟᱝ

ᱱᱮᱰᱟ ᱜᱚᱴᱟ ᱫᱚ ᱦᱩᱭ ᱟᱠᱟᱱᱟ ᱱᱚᱜᱼᱚᱸᱭ ᱱᱟᱦᱟᱜ ᱢᱩᱞᱩᱜ ᱢᱚᱬᱮ ᱢᱟᱦᱟ ᱢᱚᱬᱮ ᱢᱟᱦᱟ ᱨᱳᱵᱽᱵᱟᱨ ᱦᱤᱞᱳᱜ ᱯᱟᱲᱟᱜ ᱠᱟᱱᱟ ᱟᱫᱚ ᱱᱚᱜᱼᱚᱸᱭ ᱤᱭᱟᱹ ᱠᱚᱵᱚᱱ ᱩᱴᱷᱟᱹᱣᱮᱜ ᱱᱟᱦᱟᱜ ᱯᱟᱸᱪᱟ ᱠᱚ ᱟᱫᱚ ᱱᱮᱥ ᱫᱚ ᱡᱟᱠᱡᱚᱢᱚᱜᱽ ᱫᱷᱟᱨᱟ ᱜᱮ ᱦᱩᱭᱩᱜᱼᱟ ᱱᱟᱦᱟᱜ ᱮᱱᱮᱡ ᱥᱮᱨᱮᱧ ᱠᱚ ᱚᱱᱠᱟᱜᱮ ᱯᱟᱸᱪᱟᱭ ᱠᱚᱫᱚ ᱵᱚᱱ ᱩᱴᱷᱟᱹᱣᱟ ᱱᱟᱦᱟᱜ ᱵᱟᱨ ᱥᱟᱭ ᱠᱟᱛᱮᱫ ᱱᱚᱣᱟ ᱨᱮᱫᱚ ᱟᱵᱚ ᱠᱚ ᱫᱚᱨᱠᱟᱨᱚᱜᱼᱟ ᱱᱟᱦᱟᱜ ᱤᱱᱟᱹ ᱯᱚᱱᱫᱨᱚᱴᱤ ᱜᱟᱱ ᱦᱳᱭ ᱦᱳᱭ ᱫᱚᱥᱚᱱ ᱜᱮ ᱛᱟᱵᱚᱱ

ᱯᱮᱲᱟ ᱠᱚᱫᱚ ᱵᱚᱱ ᱞᱟᱹᱭ ᱟᱠᱚ ᱜᱮᱭᱟ ᱡᱟᱠᱡᱚᱢᱚᱜᱽ ᱦᱩᱭᱩᱜ ᱠᱟᱱ ᱫᱚ ᱮᱱᱮᱡ ᱥᱮᱨᱮᱧ ᱦᱩᱭᱩᱜ ᱠᱟᱱᱟ ᱮᱱᱠᱷᱟᱱ ᱫᱚ ᱞᱟᱹᱭ ᱛᱮᱜᱮ ᱦᱩᱭ ᱟᱵᱚᱱᱟ ᱧᱮᱞ ᱦᱚᱸᱠᱚ ᱧᱮᱞ ᱤᱫᱤᱭᱟ ᱫᱤᱥᱚᱢ ᱨᱮᱱ ᱦᱚᱲ ᱠᱚ ᱪᱮᱫᱞᱮᱠᱟ ᱠᱚ ᱡᱟᱠᱡᱚᱢᱚᱜᱼᱟ ᱱᱚᱣᱟ ᱯᱚᱨᱚᱵᱽ ᱨᱮ ᱮᱱᱮᱡᱟᱜ ᱵᱚᱱ ᱜᱟᱞᱢᱟᱨᱟᱣ ᱠᱚᱫᱚ ᱦᱩᱭ ᱟᱠᱟᱱᱟ ᱢᱟᱹᱡᱷᱤ ᱱᱟᱭᱠᱮ ᱠᱚ ᱫᱩᱯᱩᱲᱩᱵ ᱠᱟᱛᱮᱫ ᱜᱮ ᱱᱚᱣᱟ ᱠᱚ ᱜᱚᱰᱮᱛ ᱠᱚ ᱠᱚᱠᱚ ᱠᱟᱜᱼᱟ ᱟᱨ ᱵᱚᱱ ᱮᱱᱮᱡᱟᱜᱼᱟ ᱦᱳᱭ ᱡᱟᱦᱮᱨ ᱠᱚ ᱥᱟᱯᱷᱟ ᱵᱟᱲᱟ ᱡᱟᱦᱮᱨ ᱠᱚᱫᱚ ᱵᱚᱱ ᱥᱟᱯᱷᱟ ᱟᱠᱟᱜᱼᱟ ᱥᱟᱯᱷᱟ ᱵᱟᱲᱟ ᱟᱠᱟᱱᱟ ᱟᱪᱪᱷᱟ ᱱᱚᱜᱼᱚᱸᱭ ᱴᱷᱤᱠ ᱤᱧ ᱞᱟᱹᱭ ᱟᱢ ᱠᱟᱱ ᱫᱚ ᱱᱟᱦᱟᱜ ᱛᱟᱞᱟᱝ ᱞᱟᱹᱭ ᱟᱢ ᱠᱟᱹᱱᱟᱹᱧ ᱱᱚᱜᱼᱚᱸᱭ ᱵᱚᱱ ᱯᱚᱨᱚᱵᱚᱜ ᱠᱟᱱ ᱜᱮᱭᱟᱜ ᱱᱟᱦᱟᱜ ᱱᱚᱜᱼᱚᱸᱭ ᱢᱩᱞᱩᱜ ᱢᱚᱬᱮ ᱢᱟᱦᱟ ᱟᱵᱚ ᱵᱟᱦᱟ ᱯᱚᱨᱚᱵᱽ ᱫᱚ ᱟᱨ ᱱᱚᱣᱟ ᱱᱚᱣᱟ ᱱᱮᱰᱟ ᱨᱮᱜᱮ ᱱᱟᱦᱟᱜ ᱟᱢ ᱦᱚᱸ ᱥᱮᱴᱮᱨ ᱥᱮᱴᱮᱨᱚᱜ ᱢᱮ ᱛᱟᱵᱚᱱ

ᱦᱳᱭ ᱦᱳᱭ ᱥᱮᱴᱮᱨᱚᱜ ᱵᱤᱱ ᱢᱤᱫ ᱵᱟᱨ ᱯᱚᱫᱽ ᱠᱟᱛᱷᱟ ᱦᱚᱸ ᱢᱮᱱᱟᱜ ᱜᱮᱭᱟ ᱵᱚᱸᱜᱟ ᱰᱟᱠᱟᱣ ᱠᱚ ᱦᱚᱸ ᱢᱮᱱᱟᱜ ᱜᱮᱭᱟ ᱮᱢᱟᱱ ᱛᱮᱢᱟᱱ ᱚᱱᱠᱟᱜᱮ